ᱤᱧ ᱱᱚᱣᱟ ᱫᱷᱤᱨᱤ ᱤᱫᱤ ᱠᱟᱛᱮᱫ ᱛᱷᱚᱲᱟ ᱜᱟᱱᱤᱧ ᱢᱤᱫᱴᱟᱝ ᱦᱟᱹᱴᱤᱧ ᱫᱚᱧ ᱯᱟᱲᱦᱟᱣ ᱞᱮᱫᱟ ᱚᱱᱟ ᱫᱚ ᱱᱚᱣᱟ ᱟᱹᱫᱤᱵᱟᱥᱤᱭᱟᱜ ᱫᱷᱚᱨᱚᱢ ᱱᱚᱣᱟ ᱫᱷᱚᱨᱚᱢ ᱫᱚ ᱚᱱᱟ ᱥᱟᱶᱦᱮᱫ ᱟᱠᱷᱲᱟ ᱨᱤᱧ ᱯᱟᱲᱦᱟᱣ ᱞᱮᱫᱟ ᱚᱠᱚᱭ ᱫᱚ ᱡᱟᱦᱮᱨ ᱯᱩᱡᱟᱹ ᱚᱠᱚᱭ ᱫᱚ ᱢᱟᱜᱽ ᱯᱩᱡᱟᱹ ᱟᱨ ᱱᱚᱣᱟ ᱠᱚᱧ ᱯᱟᱲᱦᱟᱣ ᱞᱮᱫᱟ ᱟᱨ ᱤᱧ ᱱᱚᱣᱟ ᱯᱟᱲᱦᱟᱣ ᱠᱟᱛᱮᱫ ᱢᱤᱫᱴᱟᱝ ᱚᱞᱜᱩᱨᱩ ᱥᱮ ᱰᱟᱠᱴᱟᱨ ᱦᱩᱭᱩᱜ ᱨᱮᱭᱟᱜ ᱤᱧ ᱠᱩᱨᱩᱢᱩᱴᱩ ᱞᱮᱫᱟ ᱟᱨ ᱱᱚᱣᱟ ᱚᱞᱚᱜ ᱯᱟᱲᱦᱟᱜ ᱠᱟᱛᱮᱫ ᱤᱧ ᱢᱤᱫᱴᱟᱱ ᱞᱟᱹᱴᱩ ᱦᱚᱲ ᱵᱮᱱᱟᱜ ᱤᱧ ᱢᱮᱱ ᱞᱮᱫᱟ ᱟᱨ ᱱᱚᱣᱟ ᱤᱫᱤ ᱠᱟᱛᱮᱫ ᱤᱧ ᱱᱚᱣᱟ ᱥᱟᱶᱛᱟ ᱨᱮ ᱱᱚᱣᱟ ᱥᱟᱶᱛᱟᱞ ᱥᱟᱶᱛᱟ ᱨᱮ ᱥᱮ ᱦᱚᱲ ᱥᱟᱶᱛᱟ ᱨᱮ ᱤᱧ ᱡᱷᱚᱛᱚ ᱦᱚᱲ ᱟᱹᱭᱩᱨ ᱠᱚ ᱞᱟᱹᱜᱤᱫ ᱢᱤᱫᱴᱮᱱ ᱠᱩᱨᱩᱢᱩᱴᱩᱧ ᱤᱫᱤ ᱞᱮᱫᱟ ᱠᱩᱨᱩᱢᱩᱴᱩᱧ ᱢᱮᱱ ᱞᱮᱫᱟ ᱟᱨ ᱱᱚᱣᱟ ᱫᱚ ᱡᱚᱛᱚ ᱦᱚᱲ ᱜᱮ ᱡᱮᱱᱚ ᱤᱧ ᱧᱮᱞᱛᱮ ᱚᱞᱚᱜ ᱯᱟᱲᱦᱟᱜ ᱠᱚ ᱤᱫᱤ ᱟᱨ ᱫᱷᱚᱨᱚᱢ ᱪᱮᱛᱟᱱ ᱨᱮᱠᱚ ᱯᱟᱹᱛᱭᱟᱹᱣ ᱠᱚ ᱫᱚᱦᱚᱭ